ᱡᱩᱫᱤ ᱡᱟᱦᱟᱱᱟ ᱥᱟᱛᱟᱢ ᱠᱟᱛᱷᱟ ᱡᱩᱫᱤ ᱨᱚᱲᱚᱜᱚᱜ ᱠᱟᱱᱟ ᱟᱨ ᱡᱮ ᱚᱠᱟ ᱞᱮᱠᱟᱱ ᱥᱟᱛᱟᱢ ᱠᱷᱟᱱ ᱫᱚ ᱦᱤᱫᱤᱡᱽ ᱵᱩᱡᱷᱟᱹᱜᱼᱟ ᱥᱮ ᱪᱮᱫ ᱟᱹᱲᱤᱥ ᱵᱩᱡᱷᱟᱹᱜᱼᱟ ᱛᱚ ᱚᱱᱟ ᱫᱚ ᱤᱧ ᱫᱚ ᱱᱤᱭᱟᱹᱧ ᱢᱮᱱᱟ ᱨᱮᱸᱜᱮᱡᱽ ᱟᱨ ᱠᱤᱥᱟᱹᱬ ᱨᱮᱸᱜᱮᱡᱽ ᱟᱨ ᱠᱤᱥᱟᱹᱬ ᱫᱚ ᱥᱟᱛᱟᱢ ᱫᱚ ᱱᱚᱝᱠᱟᱱᱟᱜ ᱠᱟᱱᱟ ᱡᱟᱦᱟᱸᱞᱮᱠᱟᱛᱮ ᱡᱩᱫᱤ ᱱᱤᱛᱳᱜ ᱤᱧᱤᱧ ᱢᱮᱱᱟ ᱤᱧᱤᱧ ᱨᱮᱸᱜᱮᱡᱽ ᱜᱮᱭᱟ ᱮᱱᱠᱷᱟᱡᱽ ᱫᱚ ᱚᱱᱟ ᱡᱤᱱᱤᱥ ᱨᱮ ᱠᱤᱥᱟᱹᱬ ᱦᱚᱲ ᱤᱧ ᱪᱮᱛᱟᱱ ᱨᱮ ᱡᱟᱦᱟᱱᱟᱜ ᱦᱤᱨᱠᱷᱟᱹ ᱥᱮ ᱟᱹᱲᱤᱥ ᱚᱱᱠᱟᱱᱟᱜ ᱟᱞᱚ ᱠᱚ ᱫᱚᱦᱚᱭ ᱢᱟ ᱱᱚᱝᱠᱟ ᱫᱷᱟᱨᱟ ᱤᱧᱤᱧ ᱩᱭᱦᱟᱹᱨᱟ ᱟᱨ ᱡᱟᱦᱟᱸᱞᱮᱠᱟ ᱡᱩᱫᱤ ᱢᱤᱫ ᱦᱚᱲᱮ ᱠᱤᱸᱥᱟᱹᱬ ᱜᱮᱭᱟ ᱮᱱᱠᱷᱟᱱ ᱫᱚ ᱩᱱᱤ ᱚᱞᱚᱢ ᱦᱤᱸᱥᱟᱹ ᱦᱟᱭᱟ ᱟᱞᱚᱢ ᱥᱩᱭᱟᱹ ᱦᱟᱭᱟ ᱟᱞᱚᱢ ᱨᱤᱥᱟᱹᱜᱼᱟ ᱩᱱᱤ ᱧᱮᱞᱛᱮ ᱛᱚ ᱱᱚᱣᱟ ᱦᱚᱸ ᱢᱤᱫᱴᱟᱝ ᱟᱹᱰᱤ ᱢᱟᱨᱟᱝ ᱩᱭᱦᱟᱹᱨ ᱠᱟᱱᱟ ᱵᱟᱠᱷᱟᱱ ᱫᱚ ᱪᱤᱠᱟᱹᱜ ᱠᱟᱱᱟ ᱱᱤᱛᱳᱝᱟᱜ ᱚᱠᱛᱚ ᱨᱮ ᱡᱟᱦᱟᱸᱭ ᱡᱩᱫᱤ ᱟᱹᱛᱩ ᱠᱚᱨᱮ ᱦᱚᱸ ᱡᱩᱫᱤ ᱵᱚᱱ ᱧᱮᱼᱧᱮᱞᱮᱫᱼᱟ ᱮᱱᱠᱟᱹ ᱫᱚ ᱟᱹᱛᱩ ᱠᱚᱨᱮ ᱦᱚᱸ ᱡᱟᱦᱟᱸᱭ ᱡᱩᱫᱤ ᱢᱤᱫᱴᱮᱱᱼᱮ ᱠᱤᱥᱟᱹᱬ ᱟᱠᱟᱱᱟ ᱥᱮ ᱡᱟᱦᱟᱱᱟᱜ ᱜᱮ ᱠᱟᱢᱟᱣ ᱵᱟᱹᱲᱛᱤ ᱧᱚᱜ ᱠᱮᱫᱼᱟᱭ ᱮᱱᱠᱷᱟᱱ ᱫᱚ ᱩᱱᱤ ᱫᱚ ᱟᱹᱰᱤ ᱡᱳᱨ ᱵᱚᱱ ᱦᱤᱸᱥᱟᱥᱩᱭᱟᱹ ᱟᱭᱟ ᱡᱟᱦᱟᱱᱟᱜ ᱜᱮ ᱟᱹᱰᱤᱜᱟᱱ ᱠᱤᱪᱷᱩ ᱵᱚᱱ ᱨᱚᱲ ᱜᱚᱫᱟ ᱥᱮ ᱡᱟᱦᱟᱱᱟᱜ ᱜᱮ ᱩᱱᱤ ᱪᱮᱛᱟᱱ ᱨᱮ ᱯᱤᱲᱟᱹ ᱯᱟᱭᱬᱟ ᱟᱹᱰᱤ ᱜᱟᱱ ᱠᱤᱪᱷᱩ ᱚᱱᱠᱟ ᱦᱩᱭᱩᱜᱼᱢᱟ ᱢᱮᱱᱛᱮᱫ ᱵᱚ ᱩᱭᱦᱟᱹᱨᱟ ᱡᱮ ᱩᱱᱤ ᱦᱚᱸ ᱡᱟᱦᱟᱱᱟᱜ ᱠᱚ ᱚᱱᱠᱟ ᱟᱞᱚᱭ ᱠᱟᱢᱟᱣ ᱫᱟᱲᱮᱭᱟ ᱢᱟ ᱟᱞᱚᱭ ᱠᱩᱲᱟᱹᱣ ᱫᱟᱲᱮᱭᱟᱜ ᱢᱟᱭ ᱚᱱᱠᱟ ᱵᱚ ᱩᱭᱦᱟᱹᱨᱟ ᱛᱚ ᱚᱱᱠᱟ ᱩᱭᱦᱟᱹᱨ ᱦᱚᱸ ᱵᱟᱹᱲᱤᱡᱽ ᱩᱭᱦᱟᱹᱨ ᱠᱟᱱᱟ ᱟᱨ ᱱᱚᱣᱟ ᱦᱚᱸ ᱠᱟᱱᱟ ᱡᱮ ᱡᱟᱦᱟᱸᱭ ᱡᱩᱫᱤ ᱨᱮᱸᱜᱮᱡᱽ ᱜᱮᱭᱟᱭ ᱮᱱᱠᱷᱟᱱ ᱫᱚ ᱩᱱᱤ ᱦᱚᱸ ᱟᱞᱚ ᱵᱚ ᱪᱷᱤ ᱛᱷᱩᱣᱟᱭ ᱢᱟ ᱦᱮᱸᱥᱮ ᱩᱱᱤ ᱦᱚᱸ ᱡᱟᱦᱟᱸ ᱜᱮ ᱡᱩᱫᱤ ᱟᱢᱮᱢ ᱠᱤᱥᱟᱹᱬᱟᱠᱟᱱᱟ ᱢᱮᱱᱠᱷᱟᱡᱽ ᱫᱚ ᱚᱱᱟ ᱟᱢ ᱥᱟᱶᱛᱮ ᱥᱮ ᱚᱱᱟ ᱨᱮ ᱠᱟᱹᱢᱤ ᱢᱮᱥᱟᱭ ᱢᱮ ᱥᱮ ᱟᱢ ᱥᱟᱶᱛᱮ ᱚᱨ ᱨᱟᱠᱟᱯ ᱛᱚᱨᱟᱭᱮ ᱢᱮ ᱟᱨ ᱡᱩᱫᱤ ᱨᱮᱸᱜᱮᱡᱽ ᱜᱮᱭᱟᱭ ᱡᱟᱦᱟᱱᱟᱜ ᱚᱱᱠᱟᱱ ᱠᱩᱲᱟᱹᱣ ᱠᱚᱛᱟᱭ ᱠᱟᱢᱟᱣ ᱠᱚᱛᱟᱭ ᱵᱟᱭ ᱦᱤᱩᱭᱩᱜ ᱠᱟᱱᱟ ᱥᱮ ᱡᱟᱦᱟᱱᱟᱜ ᱵᱟᱭ ᱫᱤᱥᱟᱹᱭᱮᱜᱼᱟ ᱮᱱᱠᱷᱟᱱ ᱫᱚ ᱚᱱᱟ ᱦᱩᱫᱤᱥ ᱫᱤᱥᱟᱹ ᱠᱚᱢ ᱮᱢᱟ ᱦᱟᱭᱟ ᱛᱚ ᱱᱚᱝᱠᱟ ᱠᱟᱛᱮᱫ ᱦᱚᱸ ᱯᱟᱞᱮᱱᱤᱧ ᱩᱭᱦᱟᱹᱨᱟ ᱟᱨ ᱡᱟᱦᱟᱸ ᱱᱚᱣᱟ ᱤᱧᱟᱹᱜ ᱡᱟᱦᱟᱸ ᱥᱟᱛᱟᱢ ᱠᱟᱱᱟ ᱱᱚᱣᱟ ᱥᱟᱛᱟᱢ ᱤᱫᱤ ᱠᱟᱛᱮᱫ ᱱᱚᱝᱠᱟᱱᱟᱜ ᱫᱚ ᱵᱚᱱᱫᱚ ᱞᱟᱹᱠᱛᱤ ᱠᱟᱱᱟ ᱟᱨ ᱤᱧ ᱫᱚ ᱱᱚᱣᱟ ᱥᱟᱛᱟᱢ ᱛᱮᱦᱚᱸ ᱟᱹᱰᱤ ᱫᱩᱠ ᱜᱮ ᱦᱟᱸᱜ ᱤᱧ ᱵᱩᱡᱷᱟᱹᱣᱮᱜᱼᱟ ᱚᱱᱟ ᱠᱷᱟᱹᱛᱤᱨ ᱛᱮ ᱱᱚᱣᱟ ᱠᱟᱛᱷᱟ ᱱᱟᱦᱟᱜᱼᱤᱧ ᱢᱮᱱᱮᱫᱼᱟ ᱡᱮ ᱟᱵᱚ ᱜᱚᱴᱟ ᱵᱷᱟᱨᱚᱛ ᱫᱤᱥᱚᱢ ᱨᱮᱜᱮ ᱱᱚᱣᱟ ᱫᱚ ᱨᱮᱸᱜᱮᱡᱽ ᱟᱨ ᱠᱤᱥᱟᱹᱬ ᱨᱮᱱᱟᱜ ᱡᱟᱦᱟᱸ ᱠᱟᱱᱟ ᱩᱭᱦᱟᱹᱨ ᱛᱟᱵᱚ ᱚᱱᱟ ᱫᱚ ᱟᱹᱰᱤ ᱩᱥᱟᱹᱨᱟ ᱜᱮ ᱥᱮ ᱡᱚᱛᱛᱚ ᱦᱚᱲᱟᱜ ᱩᱭᱦᱟᱹᱨ ᱨᱮ ᱩᱭᱦᱟᱹᱨ ᱨᱮᱜᱮ ᱱᱟᱦᱟᱜ ᱱᱚᱣᱟ ᱠᱚᱫᱚ ᱡᱟᱹᱥᱛᱤ ᱠᱟᱛᱮᱫ ᱫᱚ ᱞᱟᱹᱠᱛᱤ ᱠᱟᱱᱟ ᱩᱭᱦᱟᱹᱨ ᱨᱮ ᱵᱚᱱᱫᱚ ᱞᱟᱹᱠᱛᱤ ᱠᱟᱱᱟ